ᱟᱨ ᱱᱚᱝᱠᱟ ᱟᱹᱛᱷᱟᱹᱲᱤ ᱡᱤᱱᱤᱥ ᱵᱮᱵᱚᱦᱟᱨ ᱢᱟ ᱵᱟᱝ ᱜᱟᱱᱚᱜ ᱠᱟᱱᱟ ᱤᱧᱟᱹᱜ ᱤᱧᱟᱹᱜ ᱡᱟᱦᱟᱸ ᱞᱟᱹᱠᱛᱤ ᱨᱮᱱᱟᱜ ᱠᱟᱱᱟ ᱚᱱᱟᱜᱮ ᱤᱧᱤᱧ ᱦᱟᱛᱟᱣ ᱫᱟᱲᱮᱭᱟᱜᱼᱟ ᱟᱨᱤᱧ ᱵᱮᱵᱚᱦᱟᱨ ᱫᱟᱲᱮᱭᱟᱜᱼᱟ ᱢᱮᱱᱠᱷᱟᱱ ᱱᱚᱝᱠᱟ ᱪᱤᱠᱟᱹ ᱵᱚᱫᱚᱞ ᱦᱩᱭᱩᱜ ᱠᱟᱱᱟ ᱡᱮ ᱵᱟᱝᱟ ᱴᱷᱟᱶᱱᱟ ᱡᱤᱱᱤᱥ ᱡᱟᱦᱟᱸ ᱢᱟᱸᱜᱟᱣ ᱟᱠᱟᱱ ᱥᱮ ᱠᱚᱭ ᱟᱠᱟᱱ ᱚᱱᱟ ᱪᱷᱟᱲᱟ ᱠᱟᱛᱮᱫ ᱟᱨᱚ ᱮᱴᱟᱜ ᱡᱤᱱᱤᱥ ᱧᱟᱢᱚᱜᱚᱜ ᱠᱟᱱᱟ ᱛᱳ ᱱᱚᱝᱠᱟ ᱛᱮᱫᱚ ᱪᱮᱠᱟ ᱜᱟᱱᱚᱜᱼᱟ ᱡᱮᱢᱚᱱ ᱡᱟᱦᱟᱸ ᱡᱤᱱᱤᱥ ᱥᱩᱦᱤ ᱥᱮ ᱱᱤᱨᱞᱟᱹ ᱠᱚᱭᱚᱜᱚᱜᱼᱟ ᱢᱮᱱᱠᱷᱟᱱ ᱚᱱᱠᱟᱱᱟᱜ ᱡᱤᱱᱤᱥᱜᱮ ᱡᱮᱢᱚᱱ ᱞᱟᱹᱠᱛᱤ ᱡᱟᱱᱤ ᱥᱮᱴᱮᱨᱚᱜ ᱢᱟ ᱛᱚᱵᱮᱭᱟᱱᱟᱝ ᱥᱮ ᱟᱞᱮᱠᱚ ᱵᱮᱵᱷᱟᱨ ᱨᱮᱱᱟᱜ ᱨᱟᱹᱥᱠᱟᱹ ᱞᱮ ᱵᱩᱡᱷᱟᱹᱣᱟ ᱟᱨ ᱞᱮ ᱧᱟᱢᱟ ᱟᱨ ᱵᱟᱝᱠᱷᱟᱱ ᱫᱚ ᱱᱚᱝᱠᱟᱛᱮ ᱟᱹᱛᱷᱟᱹᱲᱤ ᱡᱤᱱᱤᱥ ᱮᱢ ᱪᱟᱞ ᱥᱮ ᱵᱮᱵᱚᱦᱟᱨ ᱢᱟ ᱱᱟᱦᱟᱜ ᱵᱟᱝ ᱚᱥᱚᱢᱵᱷᱚᱵ ᱜᱮᱭᱟ ᱚᱱᱟ ᱨᱮᱱᱟᱜ ᱞᱟᱹᱠᱛᱤ ᱢᱟ ᱟᱫᱚ ᱚᱱᱟ ᱛᱮᱜᱮ ᱤᱧᱫᱚ ᱟᱢ ᱴᱷᱮᱱ ᱱᱮᱦᱚᱨᱚᱜ ᱠᱟᱹᱱᱟᱹᱧ ᱡᱮ ᱵᱟᱝᱟ ᱡᱟᱦᱟᱸ ᱯᱩᱭᱥᱟᱹ ᱤᱧ

ᱟᱨ ᱱᱚᱣᱟᱫᱚ ᱤᱧ ᱵᱮᱵᱚᱦᱟᱨ ᱞᱮᱠᱟᱱ ᱡᱤᱱᱤᱥᱫᱚ ᱵᱟᱝ ᱠᱟᱱᱟ